ᱡᱟᱦᱟᱸᱭ ᱠᱚ ᱯᱟᱭᱨᱟᱜᱼᱟ ᱛᱚ ᱛᱚᱠᱷᱚᱱ ᱩᱱᱠᱩ ᱫᱚ ᱯᱨᱚᱛᱷᱚᱢ ᱯᱨᱚᱛᱷᱚᱢ ᱫᱚ ᱛᱚ ᱵᱚᱛᱚᱨ ᱫᱚᱠᱚ ᱟᱹᱭᱠᱟᱹᱣ ᱜᱮᱭᱟ ᱛᱚ ᱡᱟᱦᱟᱸᱭ ᱠᱚ ᱪᱮᱫ ᱠᱮᱫ ᱛᱚᱠᱷᱚᱱ ᱫᱚ ᱵᱟᱠᱚ ᱵᱚᱛᱚᱨ ᱵᱟᱲᱟᱜᱼᱟ ᱛᱚ ᱡᱚᱠᱷᱚᱱ ᱯᱨᱚᱛᱷᱚᱢᱮ ᱪᱮᱫᱟ ᱛᱚᱠᱷᱚᱱ ᱛᱚᱠᱷᱚᱱ ᱵᱚᱛᱚᱨᱮ ᱟᱹᱭᱠᱟᱹᱣ ᱨᱮᱦᱚᱸ ᱩᱱᱤ ᱛᱚ ᱯᱟᱭᱨᱟᱜ ᱪᱮᱫ ᱟᱭ ᱦᱩᱭᱩᱜᱼᱟ ᱡᱚᱛᱚ ᱦᱚᱲ ᱢᱤᱞᱮ ᱱᱟᱥᱮᱭᱟᱜ ᱯᱟᱭᱨᱟ ᱦᱚᱪᱚᱭᱮ ᱦᱩᱭᱩᱜᱼᱟ ᱟᱵᱟᱨ ᱥᱟᱵᱮ ᱦᱩᱭᱩᱜᱼᱟ ᱱᱟᱥᱮᱭᱟᱜ ᱯᱟᱭᱨᱟ ᱦᱚᱪᱚᱭᱮ ᱦᱩᱭᱩᱜᱼᱟ ᱟᱵᱟᱨ ᱥᱟᱵᱮ ᱦᱩᱭᱩᱜᱼᱟ ᱤᱝᱠᱟᱹ ᱱᱤᱝᱠᱟᱹ ᱛᱮᱜᱮ ᱩᱱᱤᱭᱟᱜ ᱵᱚᱛᱚᱨ ᱚᱴᱟᱝ ᱦᱚᱪᱚᱭ ᱛᱟᱭ ᱦᱩᱭᱩᱜᱼᱟ ᱵᱟᱠᱷᱟᱡ ᱫᱚ ᱡᱟᱦᱟᱱ ᱫᱟᱜ ᱧᱮᱞ ᱞᱮᱠᱷᱟᱡ ᱜᱮ ᱩᱱᱤᱭ ᱵᱚᱛᱚᱨᱚᱜᱼᱟ ᱱᱤᱝᱠᱟᱹ ᱜᱮ ᱡᱚᱛᱚ ᱦᱚᱲ ᱵᱚᱱ ᱫᱟᱜ ᱠᱷᱚᱡ ᱵᱚᱱ ᱩᱰᱩᱠ ᱦᱚᱪᱚ ᱠᱚᱣᱟ ᱟᱨ ᱵᱚᱛᱚᱨ ᱡᱮᱢᱚᱱ ᱯᱟᱭᱨᱟᱜ ᱯᱟᱭᱨᱟᱜ ᱟᱠᱚ ᱛᱚᱠᱷᱚᱱ ᱟᱫᱚᱢ ᱦᱚᱲ ᱫᱚᱠᱚ ᱵᱚᱛᱚᱨᱚᱜ ᱜᱮᱭᱟ ᱛᱚ ᱚᱱᱟ ᱵᱚᱛᱚᱨ ᱜᱮᱢ ᱫᱟᱹᱲ ᱚᱪᱚᱭ ᱛᱟᱠᱚᱣᱟ